ᱦᱮᱞᱳ ᱤᱧᱫᱚᱧ ᱢᱮᱱᱫᱟ ᱤᱧᱫᱚ ᱢᱤᱫᱴᱮᱱ ᱢᱟᱱᱮ ᱱᱤᱭᱟᱹ ᱫᱚ ᱟᱢᱟᱜ ᱫᱚ ᱪᱮᱫ ᱦᱳᱴᱮᱞ ᱚᱻ ᱟᱪᱪᱷᱟ ᱦᱳᱴᱮᱞ ᱢᱟᱹᱞᱤᱠ ᱠᱟᱱᱟᱢ ᱛᱟᱦᱚᱞᱮ ᱵᱟᱝ ᱚᱻ ᱤᱧᱫᱚ ᱠᱟᱥᱴᱚᱢᱟᱨᱮᱧ ᱢᱮᱱᱫᱟ ᱚᱱᱟ ᱦᱳᱴᱮᱞᱨᱮ ᱡᱚᱢᱼᱧᱩ ᱛᱮᱭᱟᱜ ᱡᱚᱢᱼᱧᱩᱭᱟᱞᱮ ᱚᱱᱟ ᱵᱟᱵᱚᱫᱽᱛᱮ ᱟᱫᱚ ᱚᱱᱟᱛᱮᱜᱮ ᱚᱱᱟᱛᱮᱜᱮᱧ ᱢᱮᱱᱫᱟ ᱡᱚᱢ ᱢᱟᱞᱮ ᱡᱚᱢ ᱵᱟᱲᱟ ᱠᱮᱫ ᱦᱚᱸᱜ ᱚᱱᱠᱟ ᱵᱟᱹᱥᱭᱟᱹ ᱩᱛᱩ ᱦᱚᱸ ᱟᱫᱷᱚᱢ ᱢᱟ ᱚᱱᱮ ᱚᱱᱠᱟ ᱠᱷᱟᱨᱟ ᱟᱫᱷᱚᱢ ᱢᱟ ᱥᱟᱵᱟᱜ ᱧᱚᱜ ᱟᱨᱦᱚᱸ ᱵᱟᱹᱥᱭᱟᱹ ᱩᱛᱩ ᱦᱚᱸ ᱚᱝᱠᱟ ᱢᱮᱥᱟᱞ ᱢᱮᱥᱟᱞ ᱮᱢᱟᱜ ᱞᱮᱭᱟᱠᱚ ᱚᱱᱟᱛᱮᱜᱮᱧ ᱢᱮᱱᱫᱟ ᱦᱳᱴᱮᱞ ᱢᱟᱹᱞᱤᱠ ᱥᱟᱛᱮ ᱱᱚᱝᱠᱟ ᱟᱞᱳᱪᱚᱱᱟ ᱞᱮᱠᱷᱟᱡ ᱱᱚᱜᱼᱚᱭ ᱴᱟᱠᱟᱼᱯᱚᱭᱥᱟ ᱠᱷᱚᱨᱚᱪ ᱠᱟᱛᱮᱫ ᱮᱢ ᱡᱚᱢᱼᱧᱩ ᱠᱮᱫᱟᱞᱮ ᱟᱨᱠᱤ ᱪᱮᱫᱟᱜ ᱱᱚᱝᱠᱟ ᱫᱚ ᱦᱳᱴᱮᱞ ᱨᱮᱭᱟᱜ ᱤᱭᱟᱹ ᱫᱚ ᱪᱟᱞᱟᱜ ᱠᱟᱱᱟ

ᱦᱮᱸ ᱟᱪᱪᱷᱟ ᱛᱟᱦᱚᱞᱮ ᱢᱚᱡᱽᱛᱮ ᱩᱱᱠᱩ ᱠᱟᱥᱴᱚᱢᱟᱨ ᱤᱭᱟᱹ ᱩᱱᱠᱩ ᱠᱚᱨᱢᱚᱪᱟᱹᱨᱤ ᱦᱚᱸ ᱞᱟᱹᱭ ᱟᱠᱚᱛᱟᱢ ᱢᱚᱡᱽᱛᱮ ᱡᱮᱱᱚ ᱱᱤᱭᱟᱹᱯᱚᱨ ᱠᱷᱚᱡ ᱱᱚᱝᱠᱟ ᱞᱮ ᱡᱚᱢ ᱧᱩᱭᱟ ᱡᱮᱱᱚ ᱵᱟᱥᱠᱮ ᱫᱟᱠᱟ ᱥᱟᱣᱛᱮ ᱵᱟᱠᱚ ᱢᱮᱥᱟᱞ ᱩᱛᱩ ᱠᱚᱦᱚᱸ ᱚᱱᱮ ᱚᱱᱠᱟ ᱟᱫᱚᱢᱟᱜ ᱠᱷᱟᱨᱟ

ᱟᱪᱪᱷᱟ ᱴᱷᱤᱠ ᱜᱮᱭᱟ ᱟᱪᱪᱷᱟ ᱱᱤᱭᱟᱹᱯᱚᱨ ᱠᱷᱚᱡ ᱚᱱᱠᱟ ᱚᱱᱟᱛᱮᱜᱮ ᱢᱟᱱᱮ ᱦᱳᱴᱮᱞ ᱢᱮᱱᱮᱡᱟᱨ ᱱᱚᱝᱠᱟ ᱵᱟᱰᱟᱭ ᱦᱚᱪᱚ ᱦᱩᱭᱱᱟ ᱱᱚᱝᱠᱟᱞᱮ ᱡᱚᱢ ᱧᱩ

ᱱᱚᱝᱠᱟᱜᱮ ᱱᱚᱝᱠᱟᱜᱮ ᱟᱸᱡᱚᱢ ᱢᱮ ᱟᱸᱡᱚᱢ ᱢᱮ ᱱᱚᱝᱠᱟᱜᱮ ᱟᱨᱦᱚᱸ ᱮᱴᱟᱜ ᱠᱟᱥᱴᱚᱢᱟᱨ ᱡᱚᱢ ᱡᱚᱢ ᱠᱮᱭᱟ ᱮᱱᱛᱮᱫ ᱡᱚᱢ ᱠᱟᱛᱮᱜ ᱱᱚᱝᱠᱟᱜᱮ ᱟᱨᱦᱚᱸ ᱡᱚᱢ ᱧᱩ ᱠᱟᱛᱮᱜ ᱱᱚᱝᱠᱟ ᱵᱟᱹᱲᱤᱜ ᱵᱟᱥᱠᱮ ᱱᱚᱝᱠᱟ ᱢᱮᱥᱟᱞ ᱡᱚᱢᱼᱧᱩ ᱠᱟᱛᱮᱜ ᱟᱭᱢᱟ ᱜᱚᱴᱮᱡ ᱤᱭᱟᱹ ᱦᱩᱭ ᱫᱟᱲᱮᱭᱟᱜᱼᱟ ᱥᱮᱵᱟᱝ ᱦᱮᱸ ᱵᱟᱠᱷᱟᱡ ᱱᱚᱝᱠᱟ ᱦᱳᱴᱮᱞ ᱨᱮᱭᱟᱜ

ᱴᱷᱤᱠ ᱜᱮᱭᱟ ᱟᱪᱪᱷᱟ ᱛᱟᱦᱚᱞᱮ ᱢᱟ ᱚᱱᱟᱮᱜᱮᱧ ᱞᱟᱹᱭᱟᱜ ᱢᱮᱭᱟ ᱱᱚᱝᱠᱟ ᱡᱮᱱᱚ ᱱᱤᱭᱟᱹ ᱯᱚᱨ ᱠᱷᱚᱡ ᱱᱤᱭᱟᱹ ᱦᱳᱴᱮᱞ ᱨᱮ ᱱᱚᱝᱠᱟ ᱴᱟᱴᱠᱟ ᱴᱟᱴᱠᱟ ᱡᱤᱱᱤᱥ ᱮᱢ ᱛᱮᱭᱟᱜ ᱠᱚ ᱤᱭᱟᱹᱭ

ᱴᱷᱤᱠ ᱜᱮᱭᱟ